ᱪᱩᱲᱠᱤ ᱦᱟᱸᱥᱫᱟ ᱟᱢ ᱪᱮᱫ ᱵᱮᱱᱟᱣ ᱫᱷᱮᱨᱮᱢ ᱠᱩᱥᱤᱭᱜᱼᱟ ᱤᱧᱫᱚ ᱡᱮᱹᱞᱯᱤᱴᱷᱟᱹ ᱤᱥᱤᱱᱤᱧ ᱠᱩᱥᱤᱭᱟᱜ ᱜᱮᱭᱟ ᱡᱮᱢᱚᱱ ᱡᱮᱞ ᱥᱚᱸᱜᱮ ᱦᱚᱞᱚᱝᱠᱩᱧ ᱢᱟᱠᱷᱟᱣ ᱠᱮᱫ ᱜᱮ ᱟᱨ ᱥᱟᱠᱟᱢ ᱨᱮ ᱛᱷᱟᱯᱲᱮ ᱠᱟᱛᱮᱫ ᱤᱧ ᱤᱥᱤᱱ ᱠᱮᱫ ᱜᱮ ᱟᱨ ᱚᱱᱟᱜᱮ ᱤᱥᱤᱱᱤᱧ ᱵᱟᱲᱟᱭ ᱜᱮᱭᱟ